ᱪᱟᱹᱥᱭᱟᱹ ᱠᱚᱣᱟᱜ ᱜᱩᱡᱩᱜ ᱴᱷᱮᱠᱟᱣ ᱞᱟᱹᱜᱤᱫ ᱥᱚᱨᱠᱟᱨ ᱯᱟᱥᱴᱟ ᱥᱮᱡ ᱠᱷᱚᱡ ᱵᱮᱥ ᱠᱤᱪᱷᱩ ᱩᱫᱽᱫᱳᱜᱽ ᱦᱟᱛᱟᱣ ᱦᱩᱭ ᱠᱟᱱᱟ ᱚᱱᱟ ᱵᱟᱵᱚᱛ ᱥᱚᱨᱠᱟᱨ ᱯᱟᱥᱴᱟ ᱥᱮᱡ ᱠᱷᱚᱡ ᱵᱮᱥ ᱠᱤᱪᱷᱩ ᱦᱮᱞᱯ ᱞᱟᱭᱤᱱ ᱫᱚᱦᱚ ᱦᱩᱭ ᱠᱟᱱᱟ ᱠᱤᱥᱟᱱ ᱠᱚᱞ ᱥᱮᱱᱴᱟᱨ ᱡᱟᱦᱟᱸ ᱫᱚ ᱤᱞᱮᱵᱷᱮᱱ ᱰᱤᱡᱤᱴ ᱨᱮᱭᱟᱜ ᱴᱳᱞ ᱯᱷᱨᱤ ᱱᱟᱢᱵᱟᱨ ᱠᱟᱱᱟ ᱚᱱᱟ ᱴᱳᱞ ᱯᱷᱨᱤ ᱱᱟᱢᱵᱟᱨ ᱫᱚ ᱦᱩᱭᱩᱜ ᱠᱟᱱᱟ ᱳᱣᱟᱱ ᱮᱭᱤᱴ ᱡᱤᱨᱳ ᱡᱤᱨᱳ ᱳᱣᱟᱱ ᱮᱭᱤᱴ ᱡᱤᱨᱳ ᱳᱣᱟᱱ ᱯᱷᱟᱭᱤᱵᱷ ᱯᱷᱟᱭᱤᱵᱷ ᱳᱣᱟᱱ ᱱᱚᱣᱟ ᱴᱳᱞ ᱯᱷᱤᱨᱤ ᱱᱟᱢᱵᱟᱨ ᱨᱮ ᱯᱷᱳᱱ ᱠᱟᱛᱮ ᱪᱟᱹᱥᱤ ᱟᱭᱢᱟ ᱨᱮᱠᱟ ᱟᱭᱢᱟ ᱞᱮᱠᱟᱱᱟᱜ ᱠᱩᱠᱞᱤ ᱠᱚ ᱫᱚᱦᱚ ᱫᱟᱲᱮᱭᱟᱜᱼᱟᱭ ᱟᱨ ᱚᱱᱟ ᱤᱫᱤ ᱠᱟᱛᱮ ᱩᱱᱤ ᱜᱚᱲᱚ ᱦᱟᱛᱟᱣ ᱫᱟᱲᱮᱭᱟᱜᱼᱟᱭ ᱟᱞᱮᱭᱟᱜ ᱴᱚᱴᱷᱟ ᱨᱮ ᱚᱱᱠᱟᱜᱮ ᱢᱤᱫᱴᱮᱱ ᱠᱟᱣᱩᱱᱥᱤᱞᱤᱝ ᱥᱮᱱᱴᱟᱨ ᱢᱮᱱᱟᱜᱼᱟ ᱡᱟᱦᱟᱸ ᱫᱚ ᱵᱞᱚᱠ ᱨᱮ ᱢᱮᱱᱟᱜᱼᱟ ᱱᱚᱣᱟ ᱵᱞᱚᱠ ᱨᱮ ᱚᱱᱟ ᱠᱟᱣᱩᱱᱥᱤᱞᱤᱝ ᱥᱮᱱᱴᱟᱨ ᱨᱮ ᱥᱮᱱ ᱠᱟᱛᱮ ᱪᱟᱹᱥᱤ ᱟᱡ ᱥᱚᱨᱟᱥᱚᱨᱤ ᱠᱟᱣᱩᱱᱥᱤᱞᱤᱝ ᱦᱚᱪᱚ ᱫᱟᱲᱮᱭᱟᱜᱼᱟᱭ ᱟᱭᱢᱟ ᱞᱮᱠᱟᱱᱟᱜ ᱥᱚᱢᱚᱥᱥᱟ ᱡᱟᱦᱟᱸ ᱠᱚ ᱟᱡ ᱮ ᱧᱮᱞ ᱧᱟᱢ ᱫᱟ ᱚᱱᱟ ᱠᱚ ᱥᱚᱢᱚᱥᱥᱟ ᱨᱮᱭᱟᱜ ᱠᱩᱠᱞᱤ ᱠᱚ ᱫᱚᱦᱚ ᱫᱟᱲᱮᱭᱟᱜᱼᱟᱭ ᱮᱵᱚᱝ ᱚᱱᱟ ᱠᱚ ᱠᱩᱠᱞᱤ ᱨᱮᱭᱟᱜ ᱛᱮᱞᱟ ᱦᱚᱸ ᱧᱟᱢ ᱫᱟᱲᱮᱭᱟᱜᱼᱟᱭ ᱚᱱᱟ ᱧᱟᱢ ᱠᱟᱛᱮ ᱟᱡ ᱩᱯᱚᱠᱨᱤᱛᱚ ᱦᱩᱭ ᱫᱟᱲᱮᱭᱟᱜᱼᱟᱭ ᱪᱟᱹᱥᱤᱭᱟᱜ ᱜᱷᱟᱨᱚᱸᱡᱽ ᱞᱟᱹᱜᱤᱫ ᱟᱭᱢᱟ ᱞᱮᱠᱟᱱᱟᱜ ᱠᱚᱥᱴᱚ ᱟᱱᱟᱴ ᱢᱮᱱᱟᱜᱼᱟ ᱠᱟᱨᱚᱱ ᱪᱟᱹᱥᱤ ᱪᱟᱥ ᱞᱟᱹᱜᱤᱫ ᱡᱟᱦᱟᱸ ᱩᱫᱽᱫᱳᱜᱽ ᱮ ᱦᱟᱛᱟᱣᱟᱭ ᱚᱱᱟ ᱞᱟᱹᱜᱤᱫ ᱪᱟᱹᱥᱤ ᱵᱮᱝᱠ ᱠᱷᱚᱡ ᱫᱷᱟᱨ ᱦᱟᱛᱟᱣ ᱦᱩᱭᱩᱜ ᱛᱟᱭᱟ ᱚᱱᱟ ᱫᱷᱟᱨ ᱵᱟᱭ ᱥᱟᱹᱫᱽ ᱫᱟᱲᱮᱭᱟᱜ ᱠᱷᱟᱡ ᱟᱭᱢᱟ ᱞᱮᱠᱟᱱᱟᱜ ᱥᱚᱢᱚᱥᱥᱟ ᱛᱤᱸᱜᱩᱱᱟ ᱪᱟᱹᱥᱤ ᱱᱤᱭᱟᱹ ᱫᱷᱟᱨ ᱦᱟᱛᱟᱣ ᱨᱮᱭᱟᱜ ᱯᱚᱨᱤᱢᱟᱱ ᱦᱚᱸ ᱰᱷᱮᱨᱚᱜᱼᱟ ᱠᱟᱨᱚᱱ ᱱᱮᱛᱟᱨ ᱫᱚ ᱪᱟᱥ ᱵᱟᱵᱚᱫ ᱛᱮ ᱡᱟᱦᱟᱸ ᱪᱟᱯᱟᱱ ᱠᱚ ᱨᱟᱱ ᱠᱚ ᱥᱟᱨ ᱠᱚ ᱢᱮᱱᱟᱜᱼᱟ ᱚᱱᱟ ᱥᱟᱨ ᱨᱮᱭᱟᱜ ᱫᱟᱢ ᱫᱚ ᱟᱹᱰᱤ ᱵᱟᱹᱲᱛᱤ ᱤᱫᱤᱜ ᱠᱟᱱᱟ ᱚᱱᱟᱛᱮ ᱪᱟᱹᱥᱤᱣᱟᱜ ᱠᱷᱚᱨᱪᱟ ᱦᱚᱸ ᱰᱷᱮᱨᱚᱜ ᱠᱟᱱᱟ ᱟᱨ ᱱᱚᱣᱟ ᱠᱷᱚᱨᱪᱟ ᱤᱫᱤ ᱠᱟᱛᱮ ᱡᱚᱠᱷᱚᱱ ᱟᱠᱷᱨᱤᱧ ᱨᱮᱭᱟᱜ ᱦᱤᱥᱟᱹᱵ ᱧᱮᱞ ᱦᱩᱭᱩᱜ ᱠᱟᱱᱟ ᱛᱚ ᱟᱠᱷᱨᱤᱧ ᱠᱟᱛᱮ ᱡᱮ ᱯᱚᱭᱥᱟ ᱧᱟᱢᱚᱜᱼᱟ ᱚᱱᱟ ᱯᱚᱭᱥᱟ ᱛᱮ ᱚᱱᱟ ᱫᱷᱟᱨ ᱥᱮ ᱞᱳᱱ ᱨᱮᱭᱟᱜ ᱴᱟᱠᱟ ᱫᱚ ᱵᱟᱝ ᱥᱟᱹᱫᱽ ᱪᱟᱵᱟᱜ ᱠᱟᱱᱟ ᱚᱱᱟ ᱤᱭᱟᱹᱛᱮ ᱪᱟᱹᱥᱤ ᱫᱚ ᱟᱹᱰᱤ ᱟᱸᱴ ᱠᱚᱥᱴᱚ ᱨᱮᱜᱮ ᱢᱮᱱᱟᱜ ᱠᱚᱣᱟ ᱟᱨ ᱚᱱᱟ ᱥᱟᱶᱛᱮ ᱠᱤᱪᱷᱩ ᱪᱟᱹᱥᱤ ᱫᱚ ᱜᱩᱡᱩᱜ ᱨᱮᱭᱟᱜ ᱥᱮ ᱥᱩᱭᱥᱟᱭᱤᱰ ᱨᱮᱭᱟᱜ ᱠᱚ ᱴᱤᱠᱟᱹ ᱠᱚ ᱦᱟᱛᱟᱣ ᱫᱟ